ᱤᱧ ᱫᱚ ᱚᱞᱪᱤᱠᱤ ᱫᱚ ᱠᱟᱹᱴᱤᱡ ᱠᱷᱚᱱᱟᱜ ᱤᱧ ᱥᱮᱬᱟᱣᱟᱠᱟᱫᱟ ᱞᱟᱦᱟ ᱛᱮᱫᱚ ᱵᱟᱹᱧ ᱵᱟᱲᱟᱭ ᱠᱟᱱ ᱛᱟᱦᱮᱱᱟ ᱤᱧᱫᱚ ᱯᱷᱟᱭᱤᱵᱷ ᱠᱷᱚᱱᱟᱜ ᱯᱷᱟᱭᱤᱵᱷ ᱠᱷᱚᱱ ᱥᱤᱠᱥ ᱦᱟᱵᱤᱡ ᱤᱧ ᱥᱮᱬᱟᱣᱟᱠᱟᱫᱟ ᱵᱟᱨ ᱵᱚᱪᱷᱚᱨ ᱚᱞᱪᱤᱠᱤ ᱥᱮᱬᱟᱣ ᱠᱟᱫᱟ ᱟᱨ ᱚᱸᱰᱮ ᱠᱷᱚᱱᱟᱜ ᱢᱟᱫᱽᱫᱷᱚᱢᱤᱠ ᱮᱢ ᱠᱟᱛᱮᱫ ᱤᱭᱤᱪᱹᱮᱥ ᱮᱢ ᱠᱟᱛᱮᱫ ᱠᱷᱚᱱ ᱛᱟᱨᱯᱚᱨ ᱠᱚᱞᱮᱡᱽ ᱨᱮ ᱥᱟᱵᱽᱡᱮᱠᱴ ᱤᱧ ᱦᱟᱛᱟᱣ ᱞᱮᱫᱟ ᱚᱸᱰᱮ ᱠᱷᱚᱱ ᱜᱮ ᱤᱧ ᱫᱚ ᱥᱟᱱᱛᱟᱲᱤᱧ ᱥᱮᱬᱟᱣ ᱠᱟᱫᱟ ᱥᱮ ᱚᱞᱪᱤᱠᱤᱧ ᱥᱮᱬᱟᱣ ᱠᱟᱫᱟ ᱚᱱᱟ ᱟᱨ ᱚᱱᱟ ᱠᱚ ᱯᱟᱲᱦᱟᱣ ᱠᱟᱛᱮᱫ ᱟᱹᱰᱤ ᱵᱷᱟᱜᱤᱧ ᱵᱩᱡᱽ ᱠᱟᱫᱟ ᱡᱟᱦᱟᱸ ᱠᱚ ᱥᱟᱱᱛᱟᱲᱤ ᱨᱮᱱᱟᱜ ᱞᱟᱭᱼᱞᱟᱠᱪᱟᱨ ᱠᱚ ᱟᱹᱨᱤᱪᱟᱹᱞᱤ ᱠᱚ ᱵᱟᱹᱧ ᱵᱟᱲᱟᱭ ᱠᱟᱱ ᱛᱟᱦᱮᱱᱟ ᱡᱚᱛᱚᱧ ᱵᱟᱰᱟᱭ ᱡᱚᱝ ᱠᱟᱫᱟ ᱟᱨ ᱡᱟᱦᱟᱸ ᱛᱤᱱᱟᱹᱜ ᱠᱚ ᱥᱟᱱᱛᱟᱲᱤ ᱨᱮᱱᱟᱜ ᱡᱟᱦᱟᱸ ᱛᱤᱱᱟᱹᱜ ᱠᱚ ᱯᱚᱨᱚᱵᱽ ᱠᱚᱥᱮ ᱥᱮᱨᱮᱧ ᱠᱚ ᱥᱮ ᱡᱟᱦᱟᱱᱟᱜ ᱟᱹᱨᱤᱪᱟᱹᱞᱤ ᱠᱚ ᱡᱷᱚᱛᱚᱣᱟᱜ ᱜᱮᱧ ᱥᱮᱬᱟᱣᱟᱠᱟᱫᱟ ᱥᱟᱱᱛᱟᱲᱤ ᱨᱮ ᱯᱟᱲᱦᱟᱣ ᱠᱟᱛᱮᱫ ᱚᱱᱟᱛᱮ ᱱᱚᱣᱟ ᱥᱚᱦᱚᱡᱽ ᱜᱮᱫᱚ ᱟᱹᱰᱤ ᱵᱷᱟᱜᱮ ᱜᱮᱧ ᱵᱩᱡᱷᱟᱹᱣ ᱜᱮᱭᱟ ᱚᱱᱟᱛᱮ ᱱᱚᱣᱟ ᱥᱟᱵᱽᱡᱮᱠᱴ ᱤᱧ ᱦᱟᱛᱟᱣ ᱠᱟᱫᱟ